ᱱᱮᱛᱟᱨ ᱫᱚ ᱟᱹᱰᱤ ᱞᱮᱠᱟᱱ ᱜᱟᱹᱰᱤ ᱧᱟᱢᱚᱜ ᱠᱟᱱᱟ ᱵᱟᱥ ᱴᱮᱠᱥᱤ ᱚᱴᱳ ᱨᱤᱠᱥᱟ ᱚᱱᱟ ᱠᱚᱫᱚ ᱞᱟᱦᱟ ᱛᱮᱫᱚ ᱥᱮᱨᱚᱠᱚᱢ ᱫᱚ ᱵᱟᱝ ᱧᱟᱢᱚᱜ ᱠᱟᱱ ᱛᱟᱦᱮᱱᱚᱜᱼᱟ ᱨᱤᱠᱥᱟ ᱴᱚᱴᱚ ᱠᱚᱫᱚ ᱱᱮᱛᱟᱨ ᱫᱚ ᱟᱹᱰᱤ ᱜᱟᱱ ᱜᱮ ᱧᱟᱢᱚᱜ ᱠᱟᱱᱟ ᱠᱚᱢ ᱯᱚᱭᱥᱟ ᱛᱮᱜᱮ ᱠᱚᱢ ᱠᱷᱚᱨᱪᱟ ᱛᱮ ᱧᱟᱢᱚᱜ ᱠᱟᱱᱟ ᱢᱮᱱᱠᱷᱟᱱ ᱱᱮᱛᱟᱨ ᱫᱚ ᱴᱚᱞᱟ ᱴᱚᱞᱟ ᱜᱮ ᱧᱟᱢᱚᱜ ᱠᱟᱱᱟ ᱟᱭᱢᱟ ᱨᱚᱠᱚᱢ ᱠᱚ ᱠᱤᱨᱤᱧ ᱫᱟ ᱵᱟᱥ ᱴᱚᱴᱳ ᱥᱮ ᱵᱚᱞᱮ ᱥᱠᱚᱨᱯᱤᱭᱳ ᱠᱟᱹᱴᱤᱡ ᱠᱚ ᱧᱟᱢᱚᱜ ᱠᱟᱱᱟ ᱛᱚ ᱵᱟᱥ ᱥᱮ ᱴᱮᱠᱥᱤ ᱠᱚᱫᱚ ᱚᱱᱟ ᱫᱚ ᱢᱚᱡᱽ ᱰᱟᱦᱟᱨ ᱜᱮ ᱪᱟᱞᱟᱜᱼᱟ ᱮᱢᱚᱱ ᱱᱚᱝᱠᱟᱱᱟᱜ ᱠᱟᱪᱷᱤ ᱰᱟᱦᱟᱨ ᱠᱚᱫᱚ ᱥᱮᱨᱚᱠᱚᱢ ᱪᱟᱞᱟᱣ ᱚᱥᱩᱵᱤᱫᱟ ᱜᱮᱭᱟ ᱴᱚᱴ ᱴᱮᱠᱥᱤ ᱠᱚᱜᱮ ᱵᱟᱹᱲᱛᱤ ᱵᱮᱵᱚᱦᱟᱨ ᱦᱩᱭᱩᱜ ᱠᱟᱱᱟ ᱯᱚᱭᱥᱟ ᱠᱚᱢ ᱞᱟᱜᱟᱜ ᱠᱟᱱᱟ ᱚᱱᱟ ᱛᱩᱞᱩ ᱱᱟᱭ ᱫᱚ ᱵᱟᱧᱪᱟᱣ ᱧᱚᱜ ᱠᱟᱱᱟ ᱚᱱᱟ ᱛᱮᱜᱮ ᱵᱟᱹᱲᱛᱤ ᱠᱟᱭ ᱱᱤᱭᱟᱹᱜᱮ ᱵᱮᱵᱚᱦᱟᱨᱫᱟ